ᱦᱮᱞᱳ ᱦᱮᱸ ᱡᱚᱦᱟᱨ ᱜᱮ ᱪᱮᱫ ᱮᱢ ᱢᱮᱱᱮᱫ ᱠᱟᱱᱟ ᱚ ᱦᱚᱸ ᱦᱮᱸ ᱰᱟᱠᱛᱚᱨ ᱴᱷᱮᱱ ᱵᱟᱢ ᱟᱹᱜᱩ ᱞᱮᱫ ᱠᱚᱛᱮ ᱟᱨ ᱰᱟᱠᱴᱚᱨ ᱪᱮᱫᱼᱮ ᱢᱮᱱᱫᱟ ᱟᱫᱚ ᱠᱷᱟᱹᱞᱤ ᱠᱚ ᱨᱩᱣᱟᱹᱜ ᱠᱟᱱᱟ ᱥᱮ ᱪᱮᱫ ᱞᱮᱠᱟ ᱵᱚᱞᱮ ᱟᱫᱚ ᱮᱱᱛᱮᱜ ᱰᱟᱠᱴᱚᱨ ᱚᱱᱟ ᱨᱮᱱᱟᱜ ᱢᱚᱡᱽ ᱛᱮ ᱩᱫᱩᱜ ᱟᱠᱚ ᱦᱩᱭᱩᱜᱼᱟ ᱰᱟᱠᱴᱚᱨ ᱢᱮᱛᱟᱣᱟᱠᱚ ᱦᱩᱭᱩᱜᱼᱟ ᱪᱤᱠᱟ ᱛᱮ ᱱᱚᱝᱠᱟ ᱦᱩᱭᱩᱜ ᱠᱟᱱᱟ ᱪᱤᱠᱟᱛᱮᱠᱚ ᱜᱚᱡᱚᱜ ᱠᱟᱱ ᱛᱤᱧᱟ ᱦᱮᱸ ᱟᱫᱚ ᱦᱮᱸ ᱟᱫᱚ ᱵᱚᱞᱮ ᱡᱟᱹᱥᱛᱤ ᱜᱷᱟᱥ ᱫᱚ ᱟᱞᱚᱢ ᱡᱚᱢ ᱦᱚᱪᱚ ᱠᱚᱣᱟ ᱠᱷᱟᱹᱞᱤ ᱜᱩᱦᱩᱢ ᱟᱨ ᱠᱷᱳᱞ ᱮᱢ ᱡᱚᱢ ᱦᱚᱪᱚ ᱠᱚᱣᱟ ᱛᱚᱵᱮ ᱚᱱᱟᱛᱮ ᱪᱤᱰᱤᱨ ᱛᱷᱚᱲᱟ ᱠᱚᱢᱚᱜ ᱛᱟᱠᱚᱣᱟ ᱟᱨ ᱰᱟᱠᱴᱚᱨ ᱦᱟᱸᱜ ᱛᱷᱚᱲᱟ ᱮᱱᱠᱟᱢ ᱩᱫᱩᱜ ᱟᱠᱚᱣᱟ ᱟᱫᱚ ᱩᱱᱠᱩ ᱦᱚᱸ ᱛᱷᱚᱲᱟᱢ ᱯᱟᱹᱴᱤ ᱵᱟᱲᱟ ᱦᱚᱪᱚ ᱠᱚᱣᱟᱢ ᱨᱟᱱ ᱵᱟᱲᱟ ᱦᱚᱪᱚ ᱠᱚᱣᱟ ᱟᱨᱮᱢ ᱢᱮᱛᱟ ᱠᱚᱣᱟ ᱪᱤᱠᱟᱛᱮ ᱵᱚᱞᱮ ᱱᱚᱝᱠᱟ ᱟᱨ ᱤᱱᱟᱹ ᱛᱮᱜᱮ ᱦᱟᱸᱜ ᱠᱚ ᱢᱚᱡᱚᱜᱼᱟ ᱚ ᱟᱢ ᱛᱷᱚᱲᱟ ᱚᱱᱟ ᱜᱩᱦᱩᱢ ᱰᱷᱮᱹᱨ ᱧᱚᱜ ᱮᱢ ᱡᱚᱢ ᱦᱚᱪᱚ ᱞᱮᱠᱚ ᱠᱷᱟᱱ ᱜᱮ ᱦᱩᱭᱩᱜᱼᱟ ᱜᱩᱦᱩᱢ ᱟᱨ ᱠᱷᱳᱞ ᱟᱨ ᱚᱱᱟ ᱜᱷᱟᱥ ᱠᱚ ᱟᱞᱚᱢ ᱟᱹᱛᱤᱧ ᱦᱚᱪᱚ ᱠᱚᱣᱟ ᱦᱮᱸ ᱱᱤᱛᱚᱜ ᱜᱷᱟᱥ ᱦᱮᱸ ᱜᱷᱟᱥ ᱥᱮ ᱪᱮᱫᱟᱜ ᱱᱤᱛᱚᱜ ᱫᱟᱜ ᱠᱟᱫᱟ ᱛᱷᱚ ᱡᱟᱱᱟᱢᱚᱜ ᱠᱟᱱᱟ ᱱᱟᱣᱟ ᱱᱟᱣᱟ ᱟᱫᱚ ᱚᱱᱟ ᱤᱭᱟᱹ ᱛᱮᱦᱚᱸ ᱧᱟᱢ ᱠᱚᱜᱮᱭᱟ ᱦᱮᱸ ᱟᱢ ᱠᱷᱟᱹᱞᱤ ᱱᱤᱛᱚᱜ ᱜᱩᱦᱩᱢ ᱠᱷᱳᱞ ᱤᱱᱟᱹᱠᱚ ᱡᱚᱢ ᱦᱚᱪᱚ ᱠᱚᱢ ᱟᱨ ᱥᱟᱠᱟᱢ ᱠᱚᱫᱚ ᱡᱟᱜᱮ ᱥᱚᱢᱚᱭ ᱥᱚᱢᱚᱭ ᱨᱮ ᱜᱷᱟᱥ ᱫᱚ ᱵᱟᱝ ᱟᱫᱚ ᱛᱚᱞ ᱠᱚᱢ ᱱᱤᱛᱚᱜ ᱫᱚ ᱠᱷᱟᱹᱞᱤ ᱜᱩᱦᱩᱢ ᱡᱚᱢ ᱦᱚᱪᱚ ᱠᱚᱢ ᱜᱷᱟᱥ ᱟᱞᱚᱢ ᱡᱚᱢ ᱦᱚᱪᱚ ᱠᱚᱣᱟ ᱟᱨ ᱫᱟᱜ ᱟᱞᱚᱢ ᱧᱩ ᱦᱚᱪᱚ ᱠᱚᱣᱟ ᱦᱮᱸ ᱦᱮᱸ ᱦᱮᱸ ᱴᱷᱤᱠ ᱜᱮᱭᱟ ᱟᱪᱪᱷᱟ ᱚᱱᱟ ᱡᱚᱢ ᱞᱟᱜᱟ ᱦᱚᱪᱚ ᱠᱚᱢᱮ ᱟᱨ ᱯᱷᱳᱱ ᱫᱚᱦᱲᱟᱭᱟᱢ ᱦᱟᱸᱜ ᱚ ᱦᱮᱸᱢᱟ ᱴᱷᱤᱠ ᱜᱮᱭᱟ ᱡᱚᱦᱟᱨ ᱜᱮ